ᱤᱧ ᱫᱩᱧ ᱵᱟᱰᱟᱭ ᱦᱚᱪᱚᱭᱮᱫ ᱵᱚᱱᱟ ᱡᱮ ᱡᱮᱹᱞ ᱩᱛᱩ ᱵᱟᱵᱚᱛ ᱛᱮ ᱡᱮᱞ ᱩᱛᱩ ᱤᱥᱤᱱ ᱦᱳᱭᱳᱜ ᱠᱷᱟᱱ ᱫᱚ ᱟᱭᱢᱟ ᱡᱤᱱᱤᱥ ᱠᱚᱜᱮ ᱞᱟᱜᱟᱜᱼᱟ ᱚᱱᱟ ᱠᱚᱨᱮᱱᱟᱜ ᱵᱷᱮᱫᱽ ᱤᱧ ᱞᱟᱹᱭᱟᱵᱚᱱ ᱠᱟᱱᱟ ᱡᱮ ᱯᱟᱹᱦᱤᱞ ᱫᱚ ᱥᱤᱢ ᱦᱟᱴ ᱠᱷᱚᱱ ᱵᱟᱝ ᱫᱚ ᱵᱟᱡᱟᱨ ᱠᱷᱚᱱ ᱟᱜᱩ ᱠᱟᱛᱮ ᱠᱤᱝᱵᱟ ᱚᱲᱟᱜ ᱨᱮᱱᱮ ᱛᱟᱦᱮᱱ ᱠᱷᱟᱱ ᱟᱢᱟᱜ ᱠᱩᱥᱤᱞᱮᱠᱟ ᱩᱱᱤ ᱫᱚ ᱩᱰᱩᱝ ᱠᱟᱛᱮ ᱜᱚᱡ ᱠᱟᱛᱮ ᱢᱤᱫ ᱜᱷᱟᱹᱲᱤ ᱫᱚᱦᱚ ᱠᱟᱛᱮ ᱟᱢ ᱫᱚ ᱫᱟᱜ ᱩᱨᱜᱩᱢ ᱠᱟᱛᱮ ᱩᱱᱤ ᱫᱚ ᱪᱟᱰᱳ ᱥᱟᱯᱷᱟ ᱠᱟᱛᱮ ᱢᱚᱸᱡᱽ ᱜᱮ ᱦᱟᱴᱟᱜ ᱨᱮ ᱥᱟᱡᱟᱣ ᱠᱟᱛᱮ ᱜᱮᱫ ᱠᱟᱛᱮ ᱡᱮᱞᱮᱢ ᱛᱮᱭᱟᱨ ᱠᱮᱫᱟ ᱟᱨ ᱱᱚᱝᱠᱟᱛᱮ ᱢᱤᱫ ᱴᱮᱱ ᱜᱟᱸᱵᱽᱞᱟ ᱠᱤᱝᱵᱟ ᱛᱷᱟᱨᱤ ᱨᱮᱢ ᱫᱚᱦᱚ ᱠᱟᱜᱼᱟ ᱤᱱᱟᱹ ᱠᱟᱛᱮ ᱟᱞᱩᱢ ᱜᱮᱫ ᱠᱮᱫᱟ ᱟᱞᱩ ᱫᱚ ᱞᱟᱦᱟ ᱨᱮ ᱢᱤᱫ ᱜᱷᱟᱹᱲᱤ ᱡᱳᱞ ᱦᱮᱰᱮᱡ ᱠᱟᱛᱮ ᱞᱟᱹᱵᱤᱫ ᱠᱟᱛᱮ ᱚᱱᱟᱫᱚ ᱢᱤᱫ ᱥᱟᱦᱟᱨᱮᱢ ᱫᱚᱦᱚ ᱠᱟᱫᱟ ᱟᱨ ᱱᱚᱝᱠᱟᱛᱮ ᱡᱮᱞᱮᱢ ᱩᱛᱩ ᱞᱟᱹᱜᱤᱫ ᱟᱢ ᱫᱚ ᱢᱟᱨᱤᱪ ᱢᱚᱥᱞᱟ ᱟᱫᱟ ᱨᱟᱥᱩᱱ ᱠᱚ ᱩᱨ ᱠᱟᱛᱮ ᱚᱱᱟᱫᱚ ᱡᱷᱚᱛᱚ ᱨᱤᱫ ᱠᱟᱛᱮ ᱮᱢ ᱫᱚᱦᱚ ᱦᱟᱛᱟᱲ ᱠᱟᱜᱼᱟ ᱛᱤᱱ ᱨᱮ ᱱᱤᱭᱟᱹ ᱡᱮᱹᱞ ᱜᱮᱫ ᱠᱟᱛᱮ ᱟᱢ ᱫᱚ ᱵᱩᱞᱩᱝ ᱟᱨ ᱥᱟᱥᱟᱝ ᱢᱟᱠᱷᱟᱣ ᱠᱟᱛᱮ ᱢᱤᱫ ᱴᱮᱱ ᱛᱷᱟᱨᱤ ᱨᱮ ᱫᱚᱦᱚ ᱦᱟᱛᱟᱲ ᱦᱳᱭᱳᱜᱼᱟ ᱟᱨ ᱱᱚᱝᱠᱟᱛᱮ ᱥᱮᱸᱜᱮᱞ ᱫᱷᱚᱨᱟᱣ ᱠᱟᱛᱮ ᱪᱩᱞᱦᱟᱹ ᱟᱨ ᱱᱚᱝᱠᱟᱛᱮ ᱢᱤᱫ ᱜᱷᱟᱹᱲᱤ ᱵᱟᱫᱽ ᱚᱱᱟ ᱡᱩᱞ ᱤᱥᱤᱱ ᱠᱟᱛᱮ ᱟᱢ ᱫᱚ ᱟᱭᱢᱟ ᱨᱚᱠᱚᱢ ᱢᱤᱠᱥᱪᱟᱨ ᱠᱮᱫᱟᱢ ᱟᱨ ᱱᱚᱝᱠᱟᱛᱮ ᱚᱱᱟᱨᱮ ᱢᱤᱫ ᱜᱷᱟᱹᱲᱤ ᱠᱚᱥᱟᱣ ᱠᱟᱛᱮ ᱥᱩᱱᱩᱢ ᱵᱩᱞᱩᱝ ᱟᱨ ᱯᱮᱸᱭᱟᱡᱽ ᱠᱚ ᱫᱤᱭᱮᱢ ᱥᱩᱱᱩᱢ ᱞᱚᱞᱚ ᱠᱟᱛᱮᱢ ᱠᱚᱥᱟᱣᱟ ᱟᱨ ᱢᱤᱫ ᱜᱷᱟᱹᱲᱤ ᱯᱚᱨᱮᱢ ᱯᱚᱴᱚᱢ ᱦᱟᱛᱟᱲ ᱠᱟᱜᱼᱟ ᱢᱤᱫ ᱜᱷᱟᱹᱲᱤ ᱠᱷᱚᱥᱟᱣ ᱠᱟᱛᱮ ᱟᱫᱚ ᱟᱞᱩᱢ ᱜᱤᱰᱤᱣᱟᱜᱼᱟ ᱟᱨ ᱡᱷᱚᱛᱚ ᱢᱟᱞᱼᱢᱚᱥᱞᱟ ᱢᱤᱴ ᱢᱚᱥᱞᱟ ᱡᱤᱨᱟᱹ ᱥᱟᱥᱟᱝ ᱢᱟᱹᱨᱤᱪ ᱜᱩᱸᱰᱟᱹ ᱟᱫᱷᱮ ᱜᱩᱸᱰᱟᱹ ᱚᱱᱟᱠᱚ ᱡᱷᱚᱛᱚ ᱞᱟᱜᱟᱣ ᱠᱟᱛᱮ ᱢᱤᱫ ᱜᱷᱟᱹᱲᱤ ᱛᱮᱱ ᱠᱟᱛᱮ ᱚᱱᱟᱫᱚ ᱯᱟᱸᱪ ᱫᱚᱥ ᱢᱤᱱᱤᱴ ᱵᱷᱤᱡᱟᱹᱜᱼᱟ ᱟᱫᱚ ᱫᱟᱜ ᱫᱩᱞ ᱠᱟᱛᱮ ᱟᱹᱰᱤ ᱢᱚᱸᱡᱽ ᱢᱤᱫ ᱜᱷᱟᱹᱲᱤᱢ ᱦᱮᱰᱮᱡᱟ ᱟᱨ ᱱᱚᱝᱠᱟᱛᱮ ᱢᱤᱫ ᱜᱷᱟᱹᱲᱤ ᱵᱟᱫ ᱜᱮ ᱤᱥᱤᱱᱚᱜᱼᱟ ᱟᱨ ᱚᱲᱟᱜ ᱨᱮᱱ ᱡᱷᱚᱛᱚ ᱢᱤᱢᱤᱫ ᱵᱚᱭᱦᱟ ᱢᱤᱥᱨᱟ ᱫᱩᱲᱩᱯ ᱠᱟᱛᱮ ᱚᱱᱟ ᱡᱮᱹᱞ ᱩᱛᱩ ᱨᱮᱭᱟᱜ ᱫᱟᱫ ᱟᱨ ᱢᱤᱫ ᱴᱟᱝ ᱢᱤᱼᱢᱤᱫ ᱦᱚᱲ ᱠᱚ ᱞᱟᱹᱭ ᱯᱟᱥᱱᱟᱣᱟ ᱡᱮ ᱪᱮᱫ ᱞᱮᱠᱟ ᱛᱮᱦᱮᱧ ᱩᱛᱩ ᱦᱳᱭ ᱟᱠᱟᱱᱟ ᱢᱮᱱᱛᱮ ᱡᱩᱫ ᱠᱟᱱᱮ ᱥᱮ ᱵᱟᱝ ᱡᱮ ᱚᱱᱟ ᱥᱟᱫᱽ ᱛᱤᱱᱟᱹᱜ ᱥᱤᱵᱤᱞ ᱠᱟᱱᱟ ᱢᱮᱱᱛᱮ ᱡᱮᱭᱥᱮ ᱠᱤ ᱱᱚᱶᱟ